ᱯᱟᱹᱦᱤᱞ ᱦᱟᱯᱲᱟᱢ ᱠᱚ ᱦᱩᱲᱩ ᱪᱟᱥ ᱠᱷᱚᱱᱜᱮ ᱠᱷᱚᱱᱜᱮ ᱟᱠᱚᱣᱟᱜ ᱥᱚᱝᱥᱟᱨ ᱠᱚ ᱪᱟᱞᱟᱣ ᱞᱮᱫᱟ ᱟᱨ ᱱᱤᱛᱦᱚᱸ ᱦᱩᱲᱩ ᱪᱟᱥ ᱫᱚ ᱢᱮᱱᱟᱜ ᱜᱮᱭᱟ ᱟᱨ ᱚᱱᱟ ᱥᱟᱶ ᱥᱟᱶᱛᱮ ᱡᱚᱸᱰᱨᱟ ᱥᱚᱵᱽᱡᱤ ᱦᱚᱲ ᱠᱚ ᱪᱟᱥ ᱮᱫᱟ ᱟᱨ ᱱᱟᱱᱟ ᱨᱚᱠᱚᱢᱟᱜ ᱟᱱᱟᱡᱽ ᱠᱚᱦᱚᱸ ᱠᱚ ᱪᱟᱥ ᱤᱫᱤᱭᱟ ᱠᱮᱫᱟ ᱯᱟᱹᱦᱤᱞ ᱫᱚ ᱦᱩᱲᱩᱪᱟᱥ ᱠᱷᱚᱱ ᱠᱚ ᱮᱦᱚᱵ ᱞᱮᱫᱟ ᱪᱟᱥ ᱫᱚ ᱟᱨ ᱱᱤᱛᱦᱚᱸ ᱢᱮᱱᱟᱜ ᱜᱮᱭᱟ ᱪᱮᱫᱟᱜ ᱥᱮ ᱚᱱᱟ ᱦᱩᱲᱩ ᱪᱟᱥ ᱠᱟᱛᱮᱜᱮ ᱟᱠᱚᱣᱟᱜ ᱚᱲᱟᱜ ᱥᱚᱝᱥᱟᱨ ᱦᱚᱸ ᱪᱟᱞᱟᱜᱼᱟ ᱟᱨ ᱡᱟᱜᱮ ᱟᱠᱚᱣᱟᱜ ᱦᱚᱨᱚᱜᱼᱵᱟᱸᱫᱮ ᱞᱟᱹᱜᱤᱫ ᱞᱩᱜᱽᱲᱤ ᱯᱩᱭᱥᱟᱹ ᱴᱟᱠᱟ ᱯᱩᱭᱥᱟᱹ ᱟᱨᱡᱟᱣ ᱞᱟᱹᱜᱤᱫ ᱦᱩᱲᱩ ᱪᱟᱥ ᱠᱷᱚᱱ ᱜᱮᱠᱚ